ᱦᱚᱲᱢᱚ ᱫᱟᱲᱮ ᱟᱨ ᱟᱨᱡᱟᱣ ᱫᱟᱲᱮ ᱥᱟᱣ ᱚᱠᱟᱞᱮᱠᱟ ᱥᱟᱹᱜᱟᱹᱭ ᱢᱮᱱᱟᱜᱼᱟ ᱱᱚᱣᱟ ᱫᱚ ᱦᱩᱭᱩᱜ ᱠᱟᱱᱟ ᱡᱟᱦᱟᱸ ᱛᱤᱱᱟᱹᱜ ᱟᱨᱡᱟᱣᱟ ᱟᱨᱡᱟᱣᱟᱢ ᱟᱨᱡᱟᱣ ᱠᱟᱛᱮᱢ ᱡᱚᱢ ᱧᱩ ᱦᱤᱥᱟᱹᱵᱛᱮ ᱚᱸᱰᱮ ᱫᱟᱲᱮ ᱫᱟᱲᱮ ᱵᱮᱱᱟᱜᱼᱟ ᱫᱟᱲᱮ ᱵᱮᱱᱟᱣ ᱞᱮᱱᱠᱷᱟᱡ ᱦᱚᱲᱢᱚ ᱥᱟᱞᱟᱜ ᱥᱟᱹᱜᱟᱹᱭ ᱛᱟᱦᱮᱱᱟ ᱟᱨᱡᱟᱣᱟᱢ ᱟᱨᱡᱟᱣ ᱟᱨ ᱫᱟᱲᱮ ᱟᱨ ᱡᱟᱦᱟᱸ ᱮᱱᱟᱱᱮᱢ ᱡᱚᱢᱟ ᱛᱚᱵᱮᱭᱮᱱᱟ ᱫᱟᱲᱮ ᱵᱮᱱᱟᱜᱼᱟ ᱥᱚᱵ ᱱᱩᱠᱤᱱᱟᱜ ᱥᱟᱹᱜᱟᱹᱭ ᱫᱚ ᱟᱹᱰᱤ ᱛᱟᱞᱢᱮᱞ ᱜᱮᱭᱟ ᱱᱚᱣᱟ ᱫᱚ ᱟᱨᱡᱟᱣᱞᱮ ᱮᱱᱟᱝ ᱡᱚᱢ ᱧᱩ ᱦᱩᱭᱩᱜᱼᱟ ᱟᱨ ᱡᱚᱢ ᱧᱩᱞᱮ ᱮᱱᱟᱝ ᱦᱚᱲᱢᱚᱨᱮ ᱫᱟᱲᱮ ᱵᱮᱱᱟᱜᱼᱟ ᱟᱨᱡᱟᱣᱞᱮ ᱮᱱᱟᱝ ᱦᱚᱲᱢᱚᱨᱮ ᱫᱟᱲᱮ ᱮᱢᱚᱜᱼᱟᱭ ᱫᱟᱲᱮ ᱮᱱᱦᱤᱞᱳᱜ ᱮᱱᱟᱝ ᱢᱤᱫᱴᱟᱝ ᱡᱟᱦᱟᱱᱟᱜ ᱠᱟᱹᱢᱤᱨᱮ ᱵᱮᱱᱟᱜᱼᱢᱟ ᱟᱨᱡᱟᱣᱟᱢ ᱛᱚᱵᱮᱭᱮᱱᱟ ᱢᱤᱫᱴᱟᱝ ᱡᱚᱢ ᱦᱚᱸ ᱦᱩᱭᱩᱜᱼᱟ ᱛᱚᱵᱮᱭᱮᱱᱟ ᱢᱤᱫᱴᱟᱝ ᱡᱟᱦᱟᱱᱟᱜ ᱠᱟᱹᱢᱤᱦᱚᱸ ᱫᱤᱥ ᱦᱩᱫᱤᱥ ᱚᱰᱳᱠᱚᱜᱼᱟ ᱫᱟᱲᱮ ᱵᱟᱝᱠᱷᱟᱱ ᱠᱟᱹᱢᱤ ᱦᱚᱸ ᱵᱟᱹᱵᱤᱱ ᱫᱟᱲᱮᱭᱟᱜᱼᱟ ᱡᱟᱦᱟᱸ ᱦᱤᱥᱟᱹᱵᱛᱮ ᱟᱨᱡᱟᱣ ᱟᱨ ᱫᱟᱲᱮ ᱫᱚ ᱟᱹᱠᱤᱱᱟᱜ ᱥᱟᱹᱜᱟᱹᱭ ᱢᱮᱱᱟᱜ ᱦᱤᱥᱟᱹᱵᱛᱮ ᱱᱚᱣᱟ ᱫᱚ ᱦᱩᱭᱩᱜ ᱜᱮᱭᱟ ᱫᱟᱲᱮ ᱨᱮᱱᱟᱜ ᱢᱤᱫᱴᱟᱝ ᱡᱟᱦᱟᱱᱟᱜ ᱠᱟᱹᱢᱤ ᱠᱟᱹᱢᱤ ᱫᱟᱲᱮᱭᱟᱜᱼᱟ ᱱᱚᱣᱟ ᱦᱤᱥᱟᱹᱵ ᱛᱮᱜᱮ ᱟᱨᱡᱟᱣᱢᱮ ᱟᱨ ᱡᱚᱢ ᱧᱩ ᱠᱟᱛᱮᱫ ᱛᱚᱵᱮᱭᱮᱱᱟᱝ ᱫᱟᱲᱮ ᱩᱰᱩᱠᱚᱜᱼᱟ